ᱤᱧᱟᱹᱜ ᱢᱚᱱᱚᱡᱚᱜ ᱡᱮ ᱜᱤᱫᱽᱨᱟᱹᱠᱚᱣᱟᱜ ᱠᱩᱨᱩᱢᱩᱴᱩ ᱤᱧᱟᱹᱜ ᱠᱩᱨᱩᱢᱩᱴᱩ ᱛᱮ ᱡᱮᱢᱚᱱ ᱩᱱᱠᱩᱫᱚ ᱢᱤᱫ ᱢᱤᱫ ᱵᱮᱣᱦᱟᱨ ᱟᱹᱨᱤᱪᱟᱹᱞᱤ ᱪᱤᱫ ᱟᱠᱩᱠᱷᱟᱡ ᱩᱱᱠᱩᱣᱟᱜ ᱢᱚᱱᱫᱚ ᱟᱹᱰᱤ ᱩᱥᱟᱹᱨᱟ ᱛᱮᱵᱩᱱ ᱠᱩᱥᱤ ᱩᱪᱩ ᱫᱟᱲᱤᱭᱟᱛᱟᱠᱚᱣᱟ ᱟᱨ ᱢᱤᱢᱤᱫ ᱠᱚᱥᱴᱚᱨᱮᱠᱩ ᱛᱟᱦᱮ ᱱ ᱠᱷᱟᱡ ᱩᱱᱠᱩ ᱫᱚ ᱟᱨᱚᱠᱩ ᱛᱟᱭᱚᱢ ᱨᱩᱣᱟᱹᱲᱚᱜᱼᱟ ᱢᱮᱱᱠᱷᱟᱱ ᱮᱱᱨᱮᱦᱚᱸ ᱜᱚ ᱵᱟᱵᱟᱣᱟᱜ ᱠᱩᱨᱩᱢᱩᱴᱩ ᱛᱟᱦᱮᱱᱠᱷᱟᱡ ᱢᱤᱢᱤᱫ ᱥᱤᱞᱮᱵᱟᱥ ᱨᱮ ᱩᱱᱠᱩᱫᱚ ᱟᱠᱩᱣᱟᱜ ᱢᱚᱱᱚᱡᱚᱜ ᱮᱢ ᱠᱟᱛᱮᱜ ᱟᱹᱰᱤ ᱞᱮᱠᱟᱱᱟᱜ ᱠᱩ ᱪᱤᱫ ᱞᱮᱠᱷᱟᱱ ᱟᱹᱰᱤ ᱵᱷᱟᱜᱤ ᱞᱟᱵᱷ ᱦᱩᱭᱩᱜᱼᱟ